ᱱᱚᱣᱟ ᱢᱟᱨᱥᱟᱞ ᱟᱨᱴ ᱥᱮ ᱱᱚᱣᱟ ᱪᱤᱠᱟᱹᱲ ᱯᱚᱛᱟᱣ ᱫᱚ ᱯᱳᱭᱞᱳ ᱨᱮ ᱵᱷᱤᱛ ᱠᱟᱛ ᱨᱮ ᱡᱮᱨᱮᱲ ᱯᱚᱛᱟᱣ ᱛᱟᱞᱟ ᱛᱮᱜᱮ ᱯᱳᱭᱞᱳ ᱱᱚᱣᱟ ᱮᱛᱚᱦᱚᱵᱚᱜᱼᱟ ᱟᱨ ᱱᱚᱣᱟ ᱡᱮᱨᱮᱲ ᱯᱚᱛᱟᱣ ᱛᱟᱞᱟ ᱛᱮᱜᱮ ᱮ ᱥᱮᱬᱟ ᱨᱮᱱᱟᱜ ᱮᱛᱚᱦᱚᱵ ᱦᱚᱨ ᱠᱟᱱᱟ ᱟᱫᱚ ᱱᱚᱣᱟ ᱦᱟᱥᱟ ᱠᱟᱛ ᱨᱮ ᱡᱮᱨᱮᱲ ᱢᱟᱫᱽᱫᱷᱚᱢ ᱛᱮ ᱥᱮ ᱡᱮᱨᱮᱲ ᱛᱟᱞᱟᱛᱮ ᱚᱱᱟ ᱞᱟᱴᱷᱟ ᱠᱟᱛᱮᱜ ᱥᱮ ᱡᱮᱨᱮᱲ ᱵᱟᱹᱭᱥᱟᱹᱣ ᱠᱟᱛᱮᱜ ᱦᱟᱥᱟ ᱱᱚᱜᱼᱚᱭ ᱡᱮ ᱢᱚᱱᱮ ᱢᱤᱫᱴᱟᱱ ᱵᱷᱤᱡᱟᱹᱜᱼᱟ ᱱᱚᱣᱟ ᱛᱟᱞᱟᱛᱮ ᱵᱷᱤᱛ ᱨᱮᱥᱮ ᱠᱟᱛ ᱨᱮ ᱦᱟᱥᱟ ᱞᱟᱴᱷᱮ ᱠᱟᱛᱮᱜ ᱱᱩᱠᱩ ᱦᱟᱥᱟ ᱨᱮᱱ ᱦᱟᱹᱠᱩ ᱵᱮᱱᱟᱣ ᱥᱮ ᱦᱟᱥᱟ ᱨᱮᱱ ᱱᱩᱠᱩ ᱮᱜ ᱪᱮᱬᱮ ᱵᱮᱱᱟᱣ ᱱᱚᱣᱟ ᱛᱟᱞᱟᱛᱮ ᱢᱤᱫᱴᱟᱱ ᱟᱹᱰᱤ ᱟᱞᱜᱟ ᱛᱮ ᱢᱚᱱ ᱵᱟᱹᱭᱥᱟᱹᱣ ᱜᱚᱫᱚᱜᱼᱟ ᱚᱱᱟ ᱛᱟᱞᱟᱛᱮ ᱱᱚᱣᱟ ᱱᱩᱠᱩ ᱡᱚᱠᱷᱚᱱ ᱟᱨᱦᱚᱸ ᱞᱮᱢᱮᱧ ᱦᱟᱥᱟ ᱛᱮ ᱡᱮᱨᱮᱲ ᱯᱩᱨᱟᱹᱣ ᱠᱚᱣᱟ ᱢᱤᱱᱩ ᱛᱟᱞᱟ ᱛᱮ ᱱᱩᱠᱩ ᱠᱚ ᱨᱩᱯ ᱵᱚᱨᱱᱚᱱᱟ ᱨᱮᱠᱚ ᱥᱮᱴᱮᱨᱚᱜᱼᱟ ᱩᱱᱠᱩᱣᱟᱜ ᱢᱩᱪᱟᱹᱫ ᱮ ᱮ ᱪᱤᱛᱟᱹᱨ ᱟᱸᱠᱟᱣ ᱞᱮᱠᱟᱛᱮ ᱚᱱᱟ ᱫᱚ ᱯᱚᱛᱟᱣ ᱛᱟᱞᱟᱛᱮ ᱩᱱᱠᱩᱣᱟᱜ ᱢᱩᱪᱟᱹᱫ ᱨᱩᱯ ᱠᱚ ᱧᱟᱢᱟ ᱚᱱᱟ ᱛᱟᱞᱟᱛᱮ ᱡᱚᱠᱷᱚᱱ ᱯᱚᱛᱟᱣ ᱛᱟᱞᱟᱛᱮ ᱱᱩᱠᱩᱣᱟᱜ ᱯᱩᱨᱟᱹ ᱯᱩᱨᱤ ᱦᱟᱹᱠᱩ ᱠᱷᱟᱱ ᱦᱟᱹᱠᱩ ᱨᱮᱭᱟᱜ ᱨᱩᱯ ᱵᱚᱨᱱᱚᱱᱟ ᱮᱢ ᱛᱟᱞᱟ ᱛᱮ ᱥᱮ ᱪᱮᱬᱮ ᱠᱷᱟᱱ ᱪᱮᱬᱮᱭᱟᱜ ᱨᱩᱯ ᱵᱚᱨᱱᱚᱱᱟ ᱮᱢ ᱛᱟᱞᱟᱛᱮ ᱱᱚᱜᱼᱚᱭ ᱡᱚᱠᱷᱚᱱ ᱪᱤᱠᱟᱹᱲ ᱛᱟᱞᱟᱛᱮ ᱩᱱᱤᱭᱟᱜ ᱠᱟᱹᱢᱤ ᱦᱚᱨᱟ ᱯᱩᱨᱟᱹᱜ ᱠᱟᱱ ᱛᱟᱭᱟ ᱚᱱᱟ ᱞᱮᱠᱟᱛᱮ ᱚᱱᱟᱛᱮ ᱟᱹᱰᱤ ᱞᱚᱜᱚᱱ ᱥᱟᱺᱦᱤᱡ ᱚᱱᱟ ᱡᱮᱨᱮᱲ ᱯᱚᱛᱟᱣ ᱟᱨ ᱱᱚᱣᱟ ᱯᱚᱛᱟᱣ ᱛᱟᱞᱟ ᱛᱮ ᱱᱚᱣᱟ ᱢᱟᱨᱥᱟᱞ ᱟᱨᱴ ᱨᱮ ᱢᱚᱱᱮ ᱨᱤᱡᱷᱟᱹᱜᱼᱟ ᱟᱨ ᱠᱟᱹᱢᱤ ᱥᱮᱬᱟᱜᱼᱟ ᱱᱚᱣᱟ ᱛᱟᱞᱟ ᱛᱮᱜᱮ ᱱᱚᱣᱟ ᱡᱮᱨᱮᱲ ᱯᱚᱛᱟᱣ ᱟᱨᱴ ᱠᱟᱹᱢᱤᱨᱮ ᱢᱚᱱ ᱫᱚ ᱮ ᱮᱛᱚᱦᱚᱵ ᱟᱠᱟᱱᱟ